ᱟᱹᱞᱤᱧ ᱵᱷᱤᱢᱠᱩᱸᱰ ᱠᱚ ᱠᱮᱣᱚᱱᱡᱷᱚᱲ ᱠᱚ ᱜᱷᱚᱴᱜᱟ ᱠᱚ ᱪᱟᱞᱟᱣ ᱠᱟᱱᱟᱞᱤᱧ ᱛᱚᱵᱮ ᱡᱤᱵᱚᱱ ᱨᱮᱫᱚ ᱠᱚᱥᱴᱚ ᱫᱚ ᱵᱟᱹᱞᱤᱧ ᱵᱩᱡᱷᱟᱹᱣ ᱟᱠᱟᱫᱼᱟ ᱫᱟᱠᱟᱼᱩᱛᱩ ᱠᱚᱫᱚ ᱡᱚᱢ ᱵᱟᱲᱟ ᱠᱟᱛᱮᱫ ᱧᱤᱨ ᱵᱟᱲᱟ ᱠᱟᱱ ᱜᱮᱭᱟ ᱛᱚᱵᱮ ᱢᱤᱫ ᱫᱷᱟᱹᱣ ᱚᱱᱮ ᱜᱷᱚᱴᱠᱟ ᱠᱷᱚᱱᱟᱜ ᱞᱤᱧ ᱨᱩᱣᱟᱹᱲ ᱠᱟᱱ ᱡᱚᱦᱚᱜ ᱜᱟᱹᱰᱤ ᱯᱟᱢᱪᱟᱨ ᱮᱱᱟ ᱵᱤᱨ ᱨᱮ ᱵᱤᱨ ᱨᱮ ᱯᱟᱢᱪᱟᱨ ᱮᱱᱠᱷᱟᱱ ᱴᱷᱮᱞᱟᱣ ᱴᱷᱮᱞᱟᱣᱛᱮ ᱟᱛᱳ ᱫᱤᱥᱚᱢ ᱜᱮ ᱵᱟᱭ ᱧᱮᱞᱚᱜ ᱠᱟᱱᱟ ᱫᱟᱠᱟ ᱠᱚ ᱨᱮᱸᱜᱮᱡᱮᱫ ᱞᱤᱧᱟ ᱤᱱᱟᱹᱜ ᱠᱷᱟᱱ ᱠᱚᱥᱴᱚ ᱫᱚ ᱤᱱᱟᱹ ᱜᱮᱞᱤᱧ ᱵᱩᱡᱷᱟᱹᱣ ᱟᱠᱟᱫᱼᱟ ᱦᱤᱡᱩᱜᱼᱦᱤᱡᱩᱜᱛᱮ ᱢᱤᱫᱴᱟᱝ ᱞᱤᱧ ᱧᱟᱢ ᱠᱮᱫᱼᱟ ᱨᱮᱞᱤᱧ ᱛᱟᱦᱮᱸᱭᱮᱱᱟ ᱡᱚᱢᱼᱧᱩ ᱡᱚᱢ ᱵᱟᱲᱟ ᱠᱮᱫᱼᱟ ᱞᱚᱥ ᱤᱭᱟᱹ ᱠᱚᱜᱮ ᱥᱤᱸᱜᱟᱹᱲᱟ ᱠᱚ ᱟᱹᱞᱩ ᱪᱚᱯᱠᱚ ᱡᱚᱢ ᱠᱟᱛᱮᱫ ᱞᱤᱧ ᱦᱮᱡᱮᱱᱟ ᱦᱮᱡᱼᱦᱮᱡᱛᱮ ᱴᱷᱮᱞᱟᱣ ᱴᱷᱮᱞᱟᱣᱛᱮ ᱟᱨᱦᱚᱸ ᱜᱟᱹᱰᱤ ᱴᱷᱮᱱᱞᱤᱧ ᱦᱮᱡ ᱮᱱᱟ ᱚᱸᱰᱮ ᱞᱤᱧ ᱮᱜᱼᱟ ᱯᱚᱨᱮ ᱯᱚᱨᱮ ᱟᱨᱦᱚᱸ ᱞᱤᱧ ᱦᱮᱡ ᱦᱮᱡᱮᱱᱟ ᱫᱟᱠᱟᱼᱩᱛᱩ ᱠᱚ ᱩᱱ ᱡᱚᱦᱚᱜ ᱜᱮ ᱠᱚᱥᱴᱚ ᱫᱚᱞᱤᱧ ᱵᱩᱡᱷᱟᱹᱣ ᱠᱮᱫᱼᱟ ᱵᱩᱡᱷᱟᱹᱣ ᱯᱚᱨᱮ ᱪᱮᱫ ᱮᱢ ᱪᱮᱠᱟᱭᱟ ᱜᱟᱹᱰᱤ ᱢᱟ ᱢᱮᱱᱟᱜᱼᱟ ᱵᱮᱱᱟᱣ ᱦᱚᱪᱚ ᱠᱟᱛᱮᱫ ᱛᱟᱭᱚᱢ ᱫᱚ ᱦᱮᱡ ᱮᱱᱟᱞᱤᱧ ᱚᱲᱟᱜ ᱚᱲᱟᱜ ᱨᱮ ᱞᱟᱹᱭ ᱵᱟᱲᱟ ᱟᱠᱚ ᱠᱟᱱᱟᱞᱤᱧ ᱟᱹᱰᱤ ᱠᱚᱥᱴᱚ ᱛᱮᱦᱮᱧ ᱫᱚ ᱞᱟᱸᱜᱟᱭᱮᱱᱟᱹᱧ ᱞᱟᱸᱜᱟ ᱠᱟᱛᱮᱫ ᱞᱚᱜᱚᱱ ᱫᱷᱟᱨᱟ ᱯᱟᱨᱠᱚᱢ ᱠᱚ ᱵᱤᱞᱟᱹᱧ ᱯᱮ ᱟᱨ ᱫᱟᱠᱟ ᱠᱚ ᱤᱢᱟᱹᱧ ᱯᱮ ᱞᱚᱜᱚᱱ ᱞᱚᱜᱚᱱ ᱮᱢᱟᱫᱤᱧᱟ ᱠᱚ ᱡᱚᱢ